ᱡᱚᱦᱟᱨ ᱜᱮ ᱟᱹᱞᱤᱧ ᱯᱷᱟᱹᱜᱩᱨᱟᱢ ᱵᱟᱥᱠᱮ ᱵᱚᱠᱟᱨᱳ ᱠᱷᱚᱱᱞᱤᱧ ᱢᱮᱱᱮᱜᱼᱟ ᱡᱟᱦᱟᱸ ᱟᱯᱮᱭᱟᱜ ᱠᱩᱠᱞᱤ ᱦᱤᱥᱟᱹᱵᱛᱮ ᱢᱚᱦᱮᱱᱡᱳᱫᱟᱲᱳ ᱦᱚᱨᱚᱯᱯᱟ ᱱᱚᱣᱟᱫᱚ ᱫᱤᱠᱩᱛᱮ ᱧᱩᱛᱩᱢ ᱟᱠᱟᱱᱟ ᱟᱵᱚᱣᱟᱜ ᱥᱟᱱᱛᱟᱲ ᱧᱩᱛᱩᱢ ᱫᱚ ᱦᱚᱨᱚᱯᱟ ᱡᱟᱦᱟᱸᱵᱚᱱ ᱢᱮᱛᱟᱜ ᱠᱟᱱᱟ ᱦᱚᱲ ᱠᱚ ᱨᱟᱯᱟᱜ ᱠᱚᱣᱟ ᱚᱱᱟ ᱴᱷᱟᱶ ᱠᱚ ᱢᱮᱛᱟᱜ ᱠᱟᱱᱟ ᱦᱚᱨᱚᱯᱯᱟ ᱫᱤᱠᱩᱛᱮ ᱢᱚᱦᱮᱱᱡᱳᱫᱟᱲᱳ ᱡᱟᱦᱟᱸ ᱫᱚ ᱢᱚᱦᱮᱱᱡᱳᱫᱟᱲᱳ ᱫᱚ ᱚᱱᱟᱫᱚ ᱢᱚᱡᱽ ᱰᱮᱨᱟ ᱢᱚᱡᱽ ᱰᱮᱨᱟ ᱢᱮᱱᱛᱮ ᱢᱤᱫᱴᱟᱝ ᱟᱛᱳ ᱛᱟᱦᱮᱸ ᱠᱟᱱᱟ ᱚᱸᱰᱮ ᱠᱷᱚᱱᱜᱮ ᱟᱵᱚ ᱥᱟᱱᱛᱟᱞ ᱠᱚᱣᱟᱜ ᱥᱚᱥᱱᱚᱜ ᱥᱟᱶᱛᱟ ᱛᱟᱵᱚᱱ ᱫᱚ ᱚᱯᱮᱞ ᱟᱨ ᱚᱸᱰᱮ ᱠᱷᱚᱱᱜᱮ ᱟᱵᱚᱣᱟᱜ ᱫᱚ ᱜᱚᱴᱟ ᱵᱷᱟᱨᱚᱛ ᱨᱮᱵᱚᱱ ᱯᱟᱥᱱᱟᱣ ᱟᱠᱟᱱᱟ ᱢᱟᱱᱮ ᱥᱟᱝ ᱜᱟᱰᱟ ᱜᱟᱝ ᱜᱟᱰᱟ ᱱᱟᱹᱭ ᱯᱟᱨᱚᱢ ᱠᱟᱛᱮ ᱟᱵᱚᱫᱚ ᱛᱩᱲᱩᱠ ᱵᱚᱛᱚᱨᱛᱮ ᱚᱸᱰᱮ ᱠᱷᱚᱱᱵᱚᱱ ᱧᱤᱨ ᱞᱮᱱ ᱛᱟᱦᱮᱸ ᱠᱟᱱᱟ ᱚᱱᱟᱛᱮ ᱟᱵᱚᱫᱚ ᱚᱱᱟ ᱡᱮᱛᱮ ᱚᱸᱰᱮ ᱢᱚᱦᱮᱱᱡᱳᱫᱟᱲᱳ ᱪᱮ ᱢᱚᱡᱽ ᱰᱮᱨᱟ ᱠᱷᱚᱱ ᱵᱚᱱ ᱧᱤᱨ ᱠᱟᱱ ᱵᱮᱲᱟᱨᱮ ᱥᱟᱝ ᱜᱟᱰᱟ ᱫᱚ ᱟᱹᱰᱤᱜᱮ ᱵᱟᱱᱞᱮᱱ ᱛᱟᱦᱮᱸ ᱠᱟᱱᱟ ᱚᱱᱟ ᱜᱟᱰᱟ ᱵᱟᱝ ᱠᱚ ᱯᱟᱨᱚᱢ ᱫᱟᱲᱮᱭᱟᱜ ᱠᱟᱱᱛᱮ ᱩᱱ ᱡᱚᱠᱷᱨᱡ ᱩᱱᱠᱩ ᱠᱚ ᱞᱟᱹᱭ ᱠᱮᱜᱼᱟ ᱮ ᱜᱟᱰᱟ ᱟᱭᱳ ᱟᱢᱫᱚ ᱢᱟ ᱟᱸᱡᱮᱫᱚᱜ ᱢᱮ ᱟᱨ ᱟᱞᱮ ᱫᱚ ᱵᱟᱞᱮ ᱵᱟᱹᱜᱤᱭᱟᱢ ᱠᱟᱱᱟ ᱱᱟᱦᱟᱜ ᱡᱟᱦᱟᱸ ᱦᱤᱞᱳᱜ ᱟᱞᱮᱞᱮ ᱜᱩᱡᱩᱜᱼᱟ ᱜᱚᱡ ᱵᱩᱨᱩ ᱠᱟᱛᱮ ᱨᱮᱦᱚᱸ ᱡᱟᱝ ᱛᱮᱫ ᱨᱮᱦᱚᱸ ᱟᱢᱴᱷᱮᱱ ᱨᱮᱞᱮ ᱟᱹᱜᱩ ᱦᱚᱴᱚ ᱠᱟᱜᱼᱟ ᱚᱱᱟ ᱛᱮᱜᱮ ᱟᱵᱚᱫᱚ ᱜᱚᱡ ᱠᱟᱛᱮᱜ ᱵᱷᱟᱸᱰᱟᱱᱚᱜ ᱨᱮᱫᱚ ᱡᱟᱝ ᱵᱟᱦᱟ ᱛᱩᱯᱩ ᱞᱟᱜᱟᱫᱛᱮ ᱚᱸᱰᱮᱵᱚᱱ ᱥᱮᱴᱮᱨᱚᱜᱼᱟ ᱟᱨ ᱵᱚᱱ ᱤᱫᱤᱭᱟ ᱚᱱᱟ ᱫᱚ ᱟᱹᱰᱤ ᱢᱟᱨᱟᱝ ᱠᱟᱛᱷᱟ ᱠᱟᱱ ᱛᱟᱵᱚᱱᱟ ᱟᱵᱚ ᱥᱟᱱᱛᱟᱲ ᱥᱚᱢᱟᱡ ᱨᱮᱭᱟᱜ ᱫᱚ ᱢᱮᱱᱠᱷᱟᱱ ᱱᱤᱛᱳᱜ ᱫᱚ ᱚᱱᱟᱫᱚ ᱟᱵᱚᱫᱚ ᱥᱟᱱᱛᱟᱲ ᱛᱮᱫᱚ ᱵᱟᱵᱚᱱ ᱢᱮᱛᱟᱜ ᱠᱟᱱᱟ ᱢᱚᱡᱽ ᱦᱚᱨᱚᱲ ᱦᱚᱲ ᱨᱟᱯᱟᱜ ᱫᱚ ᱦᱚᱨᱚᱯᱟ ᱠᱮᱜᱼᱟ ᱠᱚ ᱢᱚᱡᱽ ᱰᱮᱨᱟ ᱫᱚ ᱢᱚᱦᱮᱱᱡᱳᱫᱟᱲᱳ ᱠᱮᱫᱼᱟᱠᱚ ᱚᱱᱟᱛᱮ ᱱᱟᱦᱟᱸᱜ ᱱᱚᱣᱟ ᱫᱚ ᱟᱹᱞᱤᱧᱟᱜ ᱢᱚᱱᱮ ᱛᱮᱫᱚ ᱱᱚᱣᱟ ᱫᱚ ᱟᱵᱚ ᱫᱚ ᱟᱹᱰᱤ ᱢᱟᱨᱟᱝ ᱢᱟᱱᱮ ᱚᱯᱮᱞᱚᱜ ᱛᱷᱟᱱ ᱠᱟᱱ ᱛᱟᱵᱚᱱᱟ ᱚᱸᱰᱮ ᱠᱷᱚᱱᱜᱮ ᱟᱵᱚ ᱥᱟ ᱛᱟᱲ ᱦᱚᱯᱚᱱ ᱫᱚᱵᱚᱱ ᱚᱯᱮᱞ ᱞᱮᱱ ᱛᱟᱦᱮᱸ ᱠᱟᱱᱟ